ᱚᱠᱚᱭᱮᱢ ᱞᱟᱹᱭᱫᱟ ᱟᱞᱮ ᱟᱞᱮ ᱢᱟᱴᱷ ᱨᱮ ᱵᱚᱨᱥᱟ ᱫᱤᱱ ᱦᱩᱲᱩ ᱞᱮ ᱨᱚᱦᱚᱭᱮᱫᱟ ᱛᱟᱨᱯᱚᱨᱮ ᱛᱩᱲᱤ ᱠᱚᱞᱮ ᱪᱟᱥ ᱟ ᱛᱤᱞᱢᱤᱧ ᱠᱚ ᱛᱟᱨᱯᱚᱨ ᱢᱟᱹᱥᱨᱤ ᱢᱟᱹᱥᱨᱤ ᱠᱚᱞᱟᱭ ᱚᱱᱟ ᱠᱚᱞᱮ ᱪᱟᱥᱟ

ᱚᱭ ᱢᱟᱹᱥᱨᱤ ᱠᱚᱞᱟᱭ ᱫᱚ ᱟᱹᱰᱤ ᱴᱟᱜ ᱵᱟᱝ ᱦᱩᱭ ᱠᱟᱱᱟ ᱛᱟᱨᱯᱚᱨᱮ ᱦᱩᱲ ᱠᱚᱦᱚᱸ ᱟᱨ ᱱᱟᱦᱮᱞ ᱠᱚᱛᱮ ᱞᱮ ᱥᱤᱭᱟ ᱡᱚᱨᱟ ᱟᱞᱮ ᱠᱚ ᱤᱭᱩᱨᱤᱭᱟ ᱚᱱᱟ ᱠᱚᱞᱮ ᱞᱟᱜᱟᱣᱮᱫᱟ ᱟᱨ ᱚᱱᱮ ᱜᱩᱨᱤᱡ ᱥᱟᱨ ᱠᱚᱞᱮ ᱟᱹᱜᱩᱭᱟ ᱚᱱᱟᱞᱮ ᱮᱢᱟᱣᱟᱜᱼᱟ ᱤᱱᱟᱹ ᱠᱚ ᱛᱮᱜᱮ ᱞᱮ ᱪᱟᱥᱮᱫᱟ ᱟᱨ ᱚᱱᱟ ᱤᱭᱟᱹ ᱦᱩᱲᱩ ᱠᱚ ᱦᱚᱸ ᱢᱟᱱᱮ ᱫᱟᱨᱮ ᱥᱚᱢᱚᱭᱦᱚᱸ ᱢᱚᱡᱽ ᱜᱮ ᱧᱮᱞᱚᱜ ᱠᱟᱱᱟ ᱡᱚᱠᱷᱚᱱ ᱦᱩᱲᱩ ᱜᱮᱞᱮᱜ ᱠᱟᱱᱟ ᱛᱚᱠᱷᱚᱱᱢᱟ ᱜᱚᱡᱚᱜ ᱠᱟᱱᱟ ᱚᱱᱟ ᱦᱩᱲᱩ ᱜᱮᱞᱮ ᱦᱳᱭ ᱦᱮᱸ ᱦᱮᱸ ᱦᱮᱸ ᱟᱪᱪᱷᱟ ᱟᱪᱪᱷᱟ ᱴᱷᱤᱠ ᱜᱮᱭᱟ ᱵᱮᱥ ᱟᱞᱮ ᱚᱱᱟ ᱠᱚ ᱱᱟᱦᱟᱸᱜ ᱞᱮ ᱡᱚᱠᱷᱚᱱ ᱟᱨ ᱞᱟᱜᱟᱣᱟ ᱛᱚᱠᱷᱚᱱ ᱟᱢ ᱥᱚᱸᱜᱮᱞᱮ ᱡᱚᱜᱟᱡᱳᱜᱽ ᱟ ᱩᱱ ᱥᱚᱢᱚᱭ ᱠᱤᱪᱷᱩ ᱦᱮᱸ ᱟᱪᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱦᱮᱸ ᱟᱨ ᱚᱠᱟ ᱴᱷᱮᱱ ᱢᱟᱱᱮ ᱟᱯᱮᱭᱟᱜ ᱡᱟᱭᱜᱟ ᱤᱭᱟᱹ ᱠᱚ ᱚᱠᱟ ᱴᱷᱮᱱ ᱠᱷᱚᱢ ᱞᱮ ᱥᱮ ᱯᱷᱳᱱ ᱛᱮᱜᱮ ᱡᱟᱞᱮ ᱠᱩᱞᱤ ᱢᱮᱭᱟ ᱛᱚᱠᱷᱚᱱ ᱦᱮᱸ ᱟᱪᱪᱷᱟ ᱟᱪᱪᱷᱟ ᱴᱷᱤᱠ ᱜᱮᱭᱟ ᱵᱮᱥ ᱛᱟᱦᱚᱞᱮ ᱛᱚᱠᱷᱚᱱ ᱞᱮ ᱯᱷᱳᱱ ᱟᱢᱟ ᱱᱟᱦᱟᱜ ᱞᱟᱜᱟᱣᱟᱞᱮ ᱛᱚᱠᱷᱚᱱ